ᱟᱛᱳ ᱠᱚᱨᱮ ᱚᱱᱠᱟ ᱤᱭᱟᱹ ᱮᱰᱩᱠᱮᱥᱚᱱ ᱨᱮ ᱦᱚᱲᱟᱜ ᱡᱟᱹᱥᱛᱤ ᱫᱷᱮᱭᱟᱱ ᱠᱚ ᱵᱟᱪᱩ ᱟᱱᱤᱡ ᱪᱤᱠᱟᱹᱛᱮ ᱟᱹᱰᱤ ᱜᱤᱫᱽᱨᱟᱹ ᱠᱚ ᱥᱠᱩᱞ ᱠᱚ ᱵᱟᱠᱚ ᱵᱷᱮᱡᱟ ᱵᱟᱲᱟ ᱠᱚᱣᱟ ᱟᱨ ᱤᱧ ᱧᱮᱞ ᱦᱚᱧ ᱧᱮᱞ ᱟᱠᱟᱫᱼᱟ ᱢᱮᱱᱛᱮᱫ ᱤᱭᱟᱹ ᱟᱹᱰᱤᱜᱟᱱ ᱜᱤᱫᱽᱨᱟᱹ ᱚᱲᱟᱜ ᱠᱚᱨᱮ ᱜᱮᱠᱚ ᱛᱟᱦᱮᱱᱟ ᱟᱨ ᱟᱠᱚ ᱟᱭᱳ ᱵᱟᱵᱟ ᱠᱚᱦᱚᱸ ᱵᱟᱠᱚ ᱫᱷᱮᱭᱱᱟ ᱧᱚᱜ ᱟᱠᱚᱣᱟ ᱥᱚᱨᱠᱟᱨ ᱢᱟ ᱡᱚᱛᱚ ᱟᱛᱳ ᱠᱚᱨᱮᱜᱮ ᱥᱚᱨᱠᱟᱨᱤ ᱥᱠᱩᱞᱮ ᱠᱷᱩᱞᱟᱹᱣᱟ ᱞᱮᱠᱤᱱ ᱟᱛᱳᱨᱮᱱ ᱟᱭᱩ ᱵᱟᱵᱟ ᱠᱚᱜᱮ ᱱᱩᱝᱠᱩ ᱟᱠᱚᱨᱮᱱ ᱜᱤᱫᱽᱨᱟᱹ ᱠᱚ ᱵᱟᱠᱚ ᱫᱷᱮᱭᱟᱱᱟᱠᱚ ᱛᱮ ᱩᱱᱠᱩ ᱟᱜᱮ ᱵᱟᱠᱚ ᱵᱟᱲᱦᱟᱣ ᱫᱟᱲᱣᱮᱭᱟᱜᱼᱟ ᱡᱟᱦᱟᱸ ᱞᱮᱠᱟ ᱥᱚᱨᱠᱟᱨᱮ ᱪᱟᱦᱟᱣᱟ ᱢᱮᱱᱛᱮᱫ ᱥᱤᱠᱪᱷᱟ ᱥᱤᱠᱪᱷᱟ ᱦᱤ ᱵᱤᱠᱟᱥ ᱠᱟ ᱮᱠᱢᱟᱛᱨᱟ ᱢᱟᱨᱜᱽ ᱦᱮᱸ ᱞᱮᱠᱤᱱ ᱟᱜᱟᱨ ᱟᱵᱚ ᱟᱭᱳ ᱵᱟᱵᱟ ᱟᱵᱚᱨᱮᱱ ᱜᱤᱫᱽᱨᱟᱹ ᱠᱚ ᱵᱟᱵᱚ ᱥᱤᱠᱪᱷᱤᱛ ᱠᱚᱣᱟ ᱟᱵᱚ ᱩᱱᱠᱩ ᱥᱠᱩᱞ ᱵᱟᱵᱚ ᱵᱷᱮᱡᱟ ᱠᱚᱣᱟ ᱩᱱᱠᱩ ᱥᱟᱦᱤ ᱫᱤᱥᱟᱹ ᱵᱟᱵᱚ ᱫᱮᱠᱷᱟᱣᱟᱠᱚᱣᱟ ᱮᱱᱠᱷᱟᱱ ᱫᱚ ᱪᱮᱫ ᱞᱮᱠᱟᱛᱮ ᱩᱱᱠᱩ ᱟᱵᱚᱣᱟᱜ ᱟᱛᱳ ᱫᱚᱠᱚ ᱵᱤᱠᱟᱥ ᱫᱟᱲᱮᱭᱟᱜᱼᱟ ᱡᱚᱵᱽᱛᱚᱠ ᱩᱱᱠᱩ ᱟᱠᱚᱣᱟᱜ ᱠᱚᱯᱟᱞ ᱟᱠᱚᱣᱟᱜ ᱵᱩᱫᱽᱫᱷᱤ ᱵᱟᱠᱚ ᱵᱷᱟᱨᱟᱣ ᱞᱮᱜᱮ ᱟᱨ ᱪᱤᱠᱟᱹᱜ ᱟᱠᱚ ᱢᱟᱱᱮ ᱟᱵᱚ ᱟᱜ ᱤᱭᱟᱹ ᱟᱛᱳ ᱠᱚ ᱰᱮᱵᱷᱞᱚᱯᱟ ᱚᱱᱟ ᱞᱟᱹᱜᱤᱫ ᱛᱮ ᱩᱱᱠᱩ ᱵᱮᱥᱴᱷᱤᱠ ᱯᱟᱲᱦᱟᱣ ᱦᱩᱭᱩᱜᱼᱟ ᱫᱷᱮᱭᱟᱱ ᱦᱩᱭᱩᱜᱼᱟ ᱥᱚᱨᱠᱟᱨᱤ ᱥᱠᱩᱞᱨᱮ ᱡᱟᱦᱟᱸ ᱛᱤᱱᱟᱹᱜ ᱫᱷᱟᱹᱵᱤᱡ ᱜᱮ ᱥᱟᱛ ᱥᱮ ᱟᱴ ᱡᱟᱦᱟᱸ ᱛᱤᱱᱟᱹᱜ ᱠᱮᱞᱟᱥ ᱫᱷᱟᱹᱵᱤᱡ ᱜᱮ ᱯᱟᱲᱦᱟᱣ ᱟᱛᱮ ᱛᱟᱨᱯᱚᱨ ᱟᱨᱦᱚᱸ ᱮᱴᱟᱜ ᱥᱠᱩᱞ ᱨᱮ ᱱᱚ ᱫᱚᱥ ᱯᱟᱲᱦᱟᱣ ᱟᱛᱮ ᱢᱮᱴᱨᱤᱠ ᱚᱞᱟᱭ ᱛᱟᱨᱯᱚᱨᱮ ᱟᱨᱦᱚᱸ ᱠᱚᱞᱮᱡᱽ ᱨᱮ ᱯᱟᱲᱦᱟᱜ ᱟᱭ ᱚᱱᱠᱟᱛᱮ ᱟᱡ ᱟᱡᱟᱜ ᱜᱨᱮᱡᱩᱭᱮᱥᱮᱱ ᱫᱷᱟᱹᱵᱤᱡ ᱱᱟ ᱤᱭᱟᱹ ᱡᱩᱫᱤ ᱥᱤᱠᱪᱷᱟ ᱦᱚᱸᱭ ᱧᱟᱢᱟ ᱮᱱ ᱮᱱ ᱮᱱᱠᱷᱟᱱ ᱨᱮᱦᱚᱸ ᱩᱱᱤ ᱟᱹᱰᱤ ᱢᱟᱱᱮ ᱫᱤᱢᱟᱜᱽ ᱥᱛᱚᱨᱛᱮ ᱟᱨ ᱢᱟᱱᱥᱤᱠ ᱥᱛᱚᱨᱛᱮ ᱩᱱᱤ ᱫᱮᱡᱚᱜ ᱟᱭ ᱟᱨ ᱟᱹᱰᱤ ᱟᱹᱰᱤᱜᱟᱱ ᱡᱤᱱᱤᱥᱮ ᱵᱟᱰᱟᱭ ᱫᱟᱲᱮᱭᱟᱜᱼᱟ ᱫᱮᱥ ᱫᱩᱱᱤᱭᱟᱹᱨᱮ ᱪᱮᱫ ᱪᱟᱞᱟᱜ ᱠᱟᱱᱟ ᱵᱟᱭ ᱪᱟᱞᱟᱜ ᱠᱟᱱᱟ ᱪᱤᱠᱟᱹᱛᱮ ᱦᱚᱲ ᱠᱚ ᱰᱮᱵᱷᱞᱚᱯᱚᱜᱼᱟ ᱪᱮᱫ ᱡᱤᱱᱤᱥ ᱠᱚᱨᱟᱣ ᱫᱚᱨᱠᱟᱨ ᱪᱮᱫ ᱞᱮᱠᱟ ᱠᱚᱨᱟᱣ ᱫᱚᱨᱠᱟᱨ ᱟᱹᱰᱤᱜᱟᱱ ᱫᱤᱥᱟᱹ ᱜᱮᱭᱟᱱ ᱩᱱᱤ ᱧᱟᱢᱟᱭ ᱟᱨ ᱚᱱᱟ ᱟᱡᱟᱜ ᱜᱮᱭᱟᱱᱛᱮ ᱟᱡ ᱟᱛᱳ ᱟᱛᱳ ᱟᱛᱳ ᱨᱮᱱ ᱦᱚᱲ ᱠᱚ ᱠᱚᱭ ᱞᱟᱹᱭ ᱫᱟᱲᱮᱣᱟᱠᱚᱣᱟ ᱟᱨ ᱟᱡᱟᱜ ᱦᱚᱨ ᱰᱟᱦᱟᱨ ᱞᱟᱹᱭ ᱟᱛᱮᱫ ᱩᱱᱤ ᱩᱱᱠᱩ ᱵᱤᱠᱟᱥ ᱟᱨᱦᱚᱸᱭ ᱫᱮᱠᱷᱟᱣ ᱫᱟᱲᱮᱭᱟᱠᱚᱣᱟ